ᱚᱠᱚᱭᱮᱢ ᱞᱟᱹᱭ ᱮᱫᱟ ᱨᱩᱜᱤ ᱠᱟᱹᱱᱟᱹᱧ ᱜᱚᱡ ᱞᱮᱱᱠᱷᱟᱱ ᱵᱚᱞᱮ ᱤᱭᱟᱹ ᱜᱟᱰᱟ ᱨᱮᱞᱮ ᱤᱫᱤᱭᱮᱭᱟ ᱜᱟᱰᱟ ᱠᱚ ᱵᱟᱱ ᱠᱚ ᱡᱟᱦᱟᱸ ᱨᱮᱜᱮ ᱟᱨ ᱤᱫᱤ ᱠᱟᱛᱮ ᱞᱮ ᱨᱟᱯᱟᱜᱮᱭᱟ ᱦᱮᱸ ᱟᱰᱚᱢ ᱦᱚᱲ ᱫᱚᱠᱚ ᱤᱫᱤ ᱜᱮᱭᱟ ᱦᱟᱱᱟ ᱛᱮᱞᱠᱩᱯᱤ ᱵᱟᱹᱨᱱᱤ ᱜᱷᱟᱴ ᱟᱨ ᱟᱫᱚᱢ ᱦᱚᱲ ᱟᱞᱮ ᱫᱚ ᱱᱚᱣᱟ ᱜᱟᱰᱟ ᱠᱚᱨᱮ ᱜᱮᱞᱮ ᱤᱭᱟᱹᱭᱟ ᱵᱷᱟᱥᱟᱱ ᱠᱟᱜᱼᱟ ᱱᱤᱭᱟᱹ ᱫᱚ ᱫᱚᱥ ᱫᱤᱱᱮ ᱯᱟᱞᱚᱱᱟ ᱪᱟᱞᱟᱜ ᱜᱮᱭᱟᱭ ᱪᱟᱞᱟᱣ ᱫᱚ ᱯᱟᱨᱚᱢ ᱜᱮᱭᱟᱭ ᱵᱟᱝ ᱚᱱᱟ ᱫᱚ ᱟᱫᱚ ᱢᱚᱡᱽ ᱛᱟᱦᱮᱸᱞᱮᱱᱠᱷᱟᱱ ᱫᱚ ᱤᱭᱟᱹ ᱫᱚ ᱵᱟᱝ ᱢᱚᱡᱽ ᱛᱟᱦᱮᱱ ᱠᱷᱟᱱ ᱫᱚ ᱢᱟᱭᱟᱢ ᱠᱚ ᱟᱨ ᱡᱤᱣᱤ ᱫᱚ ᱵᱟᱞᱮ ᱮᱢ ᱫᱟᱲᱮᱭᱟᱜᱼᱟ ᱥᱮ ᱦᱩᱸ ᱦᱩᱸ ᱦᱮᱸ ᱚᱱᱟ ᱠᱚᱜᱮᱞᱮ ᱠᱟᱹᱢᱤᱭᱟ